ᱩᱱᱤ ᱦᱚᱸ ᱫᱤᱱᱟᱹᱢ ᱢᱤᱫ ᱡᱟᱭᱜᱟᱭ ᱦᱤᱡᱩᱜ ᱥᱮᱱᱚᱜ ᱠᱟᱱᱟᱭ ᱵᱟᱥ ᱴᱤᱠᱤᱴ ᱴᱨᱮᱹᱱ ᱴᱤᱠᱤᱴ ᱚᱱᱟ ᱴᱤᱠᱤᱴ ᱢᱤᱫᱴᱮᱱ ᱠᱟᱛᱮ ᱫᱚᱦᱚ ᱡᱟᱣᱨᱟ ᱫᱟᱲᱮᱭᱟᱜᱼᱟ ᱫᱚᱦᱚ ᱡᱟᱣᱨᱟ ᱛᱟᱭᱚᱢ ᱚᱱᱟ ᱫᱚᱦᱚ ᱡᱟᱣᱨᱟ ᱠᱷᱚᱱᱟᱜ ᱢᱟᱱᱮ ᱚᱱᱟ ᱢᱤᱫ ᱫᱤᱱ ᱥᱮᱱ ᱦᱮᱡᱛᱮ ᱟᱹᱰᱤ ᱵᱟᱨᱮᱭ ᱥᱮᱱ ᱦᱤᱡᱩᱜ ᱠᱟᱱᱟᱭ ᱛᱚ ᱚᱱᱟ ᱛᱤᱱᱟᱹᱜ ᱢᱟᱱᱮ ᱛᱤᱱᱟᱹᱜ ᱯᱚᱭᱥᱟ ᱟᱡ ᱚᱸᱰᱮᱭ ᱞᱮᱠᱷᱟᱭ ᱫᱟ ᱚᱱᱟ ᱢᱤᱫ ᱫᱤᱱ ᱦᱚᱸ ᱦᱤᱥᱟᱹᱵᱮᱭ ᱧᱟᱢ ᱛᱟᱭᱟ ᱡᱩᱫᱤᱭ ᱫᱚᱦᱚ ᱡᱟᱣᱨᱟᱭᱟ ᱫᱚᱦᱚ ᱡᱟᱣᱨᱟ ᱠᱟᱛᱮᱫ ᱚᱱᱟ ᱢᱤᱫ ᱫᱤᱱ ᱦᱤᱞᱳᱜ ᱦᱤᱥᱟᱹᱵᱽ ᱛᱟᱭᱟᱭ ᱦᱤᱥᱟᱹᱵᱽ ᱠᱟᱛᱮ ᱧᱮᱞ ᱠᱮᱫᱟᱭ ᱵᱟᱝ ᱱᱩᱭ ᱦᱚᱲ ᱱᱩᱱᱟᱹᱜ ᱢᱟᱱᱮ ᱱᱩᱱ ᱫᱤᱱᱤᱧ ᱦᱮᱡ ᱥᱮᱱ ᱞᱮᱱᱛᱮ ᱱᱩᱱᱟᱹᱜ ᱴᱟᱠᱟ ᱤᱧ ᱞᱮᱠᱷᱟ ᱦᱩᱭᱟᱠᱟᱱ ᱛᱤᱧᱟᱹ ᱩᱱᱤ ᱦᱚᱲ ᱢᱟᱱᱮ ᱚᱱᱟ ᱡᱮᱢᱚᱱ ᱛᱟᱢᱵᱷᱟ ᱪᱮᱫ ᱠᱚ ᱞᱟᱹᱭᱟ ᱱᱚᱣᱟ ᱨᱩᱯᱟᱹ ᱯᱚᱭᱥᱟ ᱢᱟᱱᱮ ᱫᱚᱥ ᱯᱚᱭᱥᱟ ᱠᱩᱲᱤ ᱯᱚᱭᱥᱟ ᱚᱱᱟ ᱦᱚᱸ ᱡᱩᱫᱤ ᱩᱱᱤ ᱫᱚᱦᱚ ᱡᱟᱣᱨᱟᱭ ᱛᱟᱭᱟᱭ ᱫᱚᱦᱚ ᱡᱟᱣᱨᱟ ᱞᱮᱠᱷᱟᱱᱮᱭ ᱩᱱᱤ ᱢᱤᱫ ᱫᱤᱱ ᱦᱤᱞᱳᱜ ᱚᱱᱟ ᱢᱤᱫ ᱫᱤᱱ ᱦᱤᱞᱳᱜ ᱚᱱᱟ ᱢᱟᱞᱟ ᱟᱸᱜᱚᱴ ᱛᱚᱲᱟ ᱥᱮ ᱚᱱᱟ ᱠᱚ ᱟᱡ ᱮᱭ ᱵᱮᱱᱟᱣ ᱫᱟᱲᱮ ᱡᱚᱝ ᱫᱟᱲᱭᱟᱜᱼᱟ ᱚᱱᱟ ᱵᱮᱱᱟᱣ ᱠᱟᱛᱮᱫ ᱟᱭᱟᱜ ᱠᱟᱹᱢᱤᱦᱚᱨᱟᱨᱮ ᱠᱟᱹᱢᱤ ᱦᱚᱨᱟᱨᱮ ᱞᱟᱜᱟᱜᱼᱟ ᱚᱱᱟ ᱠᱟᱹᱢᱤᱦᱚᱨᱟ ᱨᱮ ᱞᱟᱜᱟᱣ ᱞᱮᱱᱠᱷᱟᱱ ᱟᱭᱟᱜ ᱢᱤᱫᱴᱟᱝ ᱠᱟᱹᱢᱤ ᱢᱟᱱᱮ ᱠᱟᱹᱢᱤ ᱨᱮ ᱞᱟᱜᱟᱣ ᱜᱚᱫᱚᱜᱼᱟ ᱚᱱᱟ